ᱞᱟᱦᱟ ᱨᱮᱜᱤᱧ ᱞᱟᱹᱭ ᱠᱮᱫᱟ ᱡᱮ ᱵᱚᱸᱜᱟ ᱥᱮ ᱫᱷᱚᱨᱚᱢ ᱥᱮ ᱯᱚᱨᱚᱵᱽ ᱞᱟᱹᱜᱤᱫ ᱡᱟᱦᱟᱸ ᱢᱩᱴᱷᱟᱹᱱ ᱵᱮᱱᱟᱣ ᱚᱱᱟ ᱢᱩᱴᱷᱟᱹᱱ ᱵᱮᱱᱟᱣ ᱫᱚ ᱩᱱᱤ ᱥᱚᱨᱚᱥᱚᱛᱤᱭᱟᱜ ᱵᱚᱸᱜᱟᱣᱟᱜ ᱢᱩᱴᱷᱟᱹᱱ ᱜᱮ ᱡᱩᱫᱤ ᱥᱮ ᱥᱚᱨᱚᱥᱚᱛᱤ ᱯᱩᱡᱟᱹ ᱥᱮ ᱥᱚᱨᱚᱥᱚᱛᱤ ᱯᱚᱨᱚᱵᱽ ᱞᱟᱹᱜᱤᱫ ᱜᱮ ᱩᱱᱤ ᱢᱩᱴᱷᱟᱹᱢᱱᱤᱧ ᱡᱩᱛ ᱞᱮᱫᱟ ᱟᱨ ᱚᱱᱟ ᱫᱚ ᱟᱹᱰᱤ ᱮᱴᱠᱮᱴᱚᱬᱮ ᱠᱟᱛᱮ ᱜᱮ ᱡᱩᱛ ᱦᱳᱭ ᱟᱠᱟᱱᱟ ᱠᱤᱱᱛᱩ ᱟᱰᱤ ᱟᱸᱴ ᱟᱜᱽᱜᱨᱚᱦᱚᱸ ᱛᱟᱦᱮᱸ ᱠᱟᱱ ᱛᱮ ᱱᱤᱭᱟᱹ ᱫᱚ ᱡᱩᱛ ᱮᱱᱟ